ᱦᱩᱸ ᱦᱮᱞᱳ ᱤᱧ ᱫᱚ ᱦᱚᱸᱜᱼᱚᱭ ᱥᱟᱡᱟᱣ ᱥᱟᱯᱲᱟᱣ ᱫᱚᱠᱟᱱ ᱨᱮ ᱟᱨᱠᱤ ᱟᱥᱟᱯᱩᱨᱱᱟ ᱦᱮᱢᱵᱽᱨᱚᱢᱤᱧ ᱞᱟᱹᱭ ᱮᱫᱟ ᱦᱩᱸ ᱪᱮᱫ ᱢᱟᱞᱟ ᱪᱚᱝᱮᱢ ᱞᱟᱹᱭᱮᱫ ᱚ ᱦᱮᱸ ᱦᱮᱱᱟᱜ ᱜᱮᱭᱟ ᱟᱫᱚ ᱚᱠᱟᱞᱮᱠᱟᱱᱟᱜ ᱮᱢ ᱠᱩᱥᱤᱭᱟᱜ ᱠᱟᱱᱟ ᱦᱩᱸ ᱟᱪᱪᱷᱟ ᱚᱻ ᱦᱮᱸ ᱚᱱᱟ ᱥᱟᱭᱤᱡ ᱠᱚ ᱚ ᱥᱮᱴᱟᱜ ᱥᱮ ᱚᱱᱠᱟ ᱚᱱᱟ ᱯᱩᱸᱛᱷᱤ ᱵᱟᱹᱭᱥᱟᱹᱣᱟᱜ ᱡᱮ ᱟᱨᱠᱤ ᱢᱤᱫᱴᱮᱱ ᱪᱮᱱ ᱛᱟᱦᱮᱱ ᱠᱟᱱ ᱚᱱᱠᱟ ᱚᱻ ᱚᱱᱟ ᱥᱩᱫᱩ ᱢᱤᱫᱴᱮᱱ ᱚᱱᱟ ᱥᱟᱫᱟ ᱯᱩᱛᱷᱤ ᱨᱮᱱᱟᱜ ᱡᱮᱴᱟ ᱪᱮᱱ ᱞᱮᱠᱟ ᱡᱮᱞᱮᱧ ᱜᱮ ᱛᱮᱦᱮᱱ ᱠᱟᱱ ᱚᱱᱟ ᱫᱚ ᱦᱩᱭᱩᱜ ᱠᱟᱱᱟ ᱯᱚᱧᱪᱟᱥ ᱴᱟᱠᱟ ᱯᱤᱥ ᱟᱨ ᱡᱩᱫᱤ ᱦᱚᱴᱚᱜ ᱯᱮᱨᱮᱡ ᱚᱱᱟ ᱥᱮᱴᱮᱢ ᱢᱮᱱᱮᱫ ᱠᱟᱱ ᱠᱷᱟᱡ ᱫᱚ ᱚᱱᱟ ᱫᱚ ᱯᱟᱜᱽᱨᱟ ᱦᱚᱸ ᱛᱟᱦᱮᱸᱱᱟ ᱟᱨ ᱦᱚᱴᱚᱜ ᱯᱮᱨᱮᱡ ᱟᱨᱠᱤ ᱚᱱᱟ ᱫᱚ ᱚᱱᱟ ᱫᱚ ᱦᱩᱭᱩᱜ ᱠᱟᱱᱟ ᱰᱮᱲᱥᱚ ᱴᱟᱠᱟ ᱠᱟᱛᱮᱫ ᱦᱮᱸ ᱟᱫᱚ ᱟᱨᱦᱚᱸ ᱟᱭᱢᱟ ᱨᱚᱠᱚᱢ ᱚ ᱟᱭᱢᱟ ᱨᱚᱠᱚᱢ ᱫᱟᱢ ᱨᱮᱱᱟᱜ ᱦᱮᱱᱟᱜᱼᱟ ᱟᱫᱚ ᱢᱤᱫ ᱥᱚ ᱟᱥᱤ ᱨᱮᱱᱟᱜ ᱦᱚᱸ ᱦᱮᱱᱟᱜᱼᱟ ᱟᱨ ᱚᱱᱟ ᱢᱤᱫ ᱥᱚ ᱴᱟᱠᱟ ᱨᱮᱱᱟᱜ ᱦᱚᱸ ᱦᱮᱱᱟᱜᱼᱟ ᱟᱨ ᱛᱤᱨᱤᱥ ᱴᱟᱠᱟ ᱵᱟᱞᱟ ᱚᱱᱟ ᱯᱩᱸᱛᱷᱤ ᱦᱚᱸ ᱦᱮᱱᱟᱜᱼᱟ ᱟᱫᱚ ᱟᱢ ᱧᱮᱞ ᱠᱩᱥᱤ ᱞᱮᱱᱢᱮ ᱚᱠᱟᱴᱟᱜ ᱮᱢ ᱠᱩᱥᱤᱭᱟᱜᱼᱟ ᱚᱱᱠᱟᱱᱟᱜ ᱜᱮ ᱟᱨ ᱫᱟᱢ ᱫᱚ ᱟᱨᱠᱤ ᱡᱤᱱᱤᱥ ᱫᱚ ᱡᱤᱱᱤᱥ ᱦᱤᱥᱟᱹᱵ ᱫᱟᱢᱚᱜ ᱠᱟᱱᱟ ᱥᱮ ᱦᱚᱸᱜᱼᱚᱭ ᱯᱩᱸᱛᱷᱤ ᱠᱚᱦᱚᱸ ᱵᱟᱡᱟᱨ ᱨᱮᱦᱚᱸ ᱡᱚᱛᱚᱣᱟᱜ ᱜᱮ ᱫᱟᱢ ᱪᱟᱵᱟᱭᱮᱱᱟ ᱟᱨ ᱟᱞᱮ ᱦᱚᱸ ᱟᱫᱚ ᱵᱮᱵᱥᱟᱭᱤ ᱠᱷᱟᱹᱛᱤᱨᱛᱮ ᱟᱨᱠᱤ ᱠᱤᱨᱤᱧ ᱠᱟᱛᱮ ᱜᱮ ᱟᱹᱜᱩᱭ ᱦᱩᱭᱩᱜ ᱠᱟᱱ ᱛᱟᱞᱮᱭᱟ ᱚᱱᱟᱛᱮ ᱵᱟᱦᱟ ᱫᱚ ᱚᱱᱟ ᱮᱠᱟᱥᱤ ᱯᱩᱸᱰᱟᱜ ᱦᱚᱸ ᱦᱮᱱᱟᱜᱼᱟ ᱟᱨ ᱤᱭᱟᱹ ᱢᱮᱥᱟᱞ ᱦᱮᱱᱟᱜᱼᱟ ᱟᱨᱠᱤ ᱯᱩᱸᱰᱟᱜ ᱟᱨ ᱥᱟᱥᱟᱝᱟᱜ ᱚᱱᱠᱟ ᱟᱨ ᱟᱨᱟᱜ ᱟᱜ ᱡᱚᱛᱚᱨᱚᱠᱚᱢ ᱨᱮᱱᱟᱜ ᱜᱮ ᱦᱮᱱᱟᱜᱼᱟ ᱟᱨ ᱪᱮᱫ ᱞᱮᱠᱟᱱ ᱨᱚᱝ ᱮᱢ ᱠᱷᱚᱡᱚᱜ ᱠᱟᱱᱟ ᱚ ᱦᱮᱸ ᱥᱟᱥᱟᱝ ᱥᱮᱞᱮᱫ ᱫᱚ ᱦᱮᱱᱟᱜ ᱜᱮᱭᱟ ᱚᱱᱟ ᱫᱚ ᱟᱨᱠᱤ ᱮᱠᱟᱥᱤ ᱠᱟᱞᱟᱨ ᱦᱩᱭᱩᱜᱼᱟ ᱟᱨᱠᱤ ᱥᱩᱫᱩ ᱥᱟᱫᱟ ᱠᱷᱟᱡ ᱥᱟᱫᱟ ᱟᱨ ᱥᱟᱥᱟᱝ ᱠᱷᱟᱡ ᱥᱟᱥᱟᱝ ᱟᱨ ᱚᱱᱟ ᱥᱟᱶᱛᱮ ᱟᱨᱠᱤ ᱚᱱᱟ ᱥᱟᱥᱟᱝ ᱛᱤᱱᱟᱹᱜ ᱯᱤᱥ ᱛᱚᱵᱮ ᱦᱮᱸ ᱦᱮᱸ ᱦᱮᱸ ᱦᱩᱸ ᱟᱫᱚ ᱰᱨᱮᱥ ᱥᱚᱸᱜᱮ ᱯᱮ ᱢᱮᱪᱤᱝ ᱞᱮᱠᱷᱟᱱ ᱛᱷᱚᱲᱟ ᱵᱷᱟᱹᱜᱤ ᱦᱩᱭ ᱠᱚᱜᱼᱟ ᱥᱮ ᱪᱮᱫ ᱞᱮᱠᱟᱱ ᱰᱨᱮᱥ ᱥᱮ ᱪᱮᱫ ᱠᱟᱞᱟᱨ ᱨᱮᱱᱟᱜ ᱯᱮ ᱵᱟᱸᱫᱮᱭᱟ ᱮᱱᱛᱮ ᱚᱱᱟ ᱦᱤᱸᱥᱟᱹᱵᱛᱮ ᱵᱟᱦᱟ ᱯᱮ ᱠᱤᱨᱤᱧ ᱞᱮᱠᱷᱟᱱ ᱚᱻ ᱟᱨ ᱦᱮᱸ ᱦᱮᱸ ᱦᱮᱱᱟᱜ ᱜᱮᱭᱟ ᱦᱮᱱᱟᱜ ᱜᱮᱭᱟ ᱦᱩᱸ ᱦᱮᱱᱟᱜ ᱜᱮᱭᱟ ᱦᱮᱸ ᱟᱨ ᱪᱩᱲᱤ ᱫᱚ ᱛᱤᱱᱟᱹᱜ ᱥᱟᱭᱤᱡ ᱪᱩᱲᱤ ᱫᱚ ᱛᱤᱱᱟᱹᱜ ᱥᱟᱭᱤᱡ ᱚᱱᱮ ᱪᱩᱲᱤᱧ ᱞᱟᱹᱭᱮᱫ ᱛᱟᱦᱮᱸᱱᱚᱜ ᱡᱮ ᱚᱱᱮ ᱵᱟᱞᱟ ᱪᱩᱲᱤ ᱞᱮᱠᱟᱱᱟᱜ ᱛᱷᱚᱲᱟ ᱢᱚᱴᱟ ᱫᱷᱚᱨᱚᱱ ᱛᱚ ᱚ ᱪᱚᱵᱵᱤᱥ ᱥᱟᱭᱤᱡ ᱡᱚᱛᱚ ᱜᱮ ᱥᱮ ᱚᱻ ᱟᱭᱢᱟ ᱨᱚᱠᱚᱢ ᱥᱟᱭᱤᱡ ᱦᱮᱸ ᱪᱚᱵᱵᱤᱥ ᱟᱨ ᱵᱟᱭᱤᱥ ᱦᱩᱭᱩᱜᱼᱟ ᱵᱟᱭᱤᱥ ᱟᱨ ᱪᱷᱟᱵᱵᱤᱥ ᱥᱟᱭᱤᱡ ᱦᱚᱸ ᱦᱮᱱᱟᱜᱼᱟ ᱟᱫᱚ ᱚᱻ ᱟᱪᱪᱷᱟ ᱴᱷᱤᱠᱜᱮᱭᱟ ᱛᱚᱵᱮ ᱪᱚᱵᱵᱷᱤᱥ ᱟᱨ ᱵᱟᱭᱤᱥ ᱜᱮ ᱦᱟᱸᱜ ᱤᱧ ᱮᱢᱟᱢᱟ ᱪᱩᱲᱤ ᱠᱚᱫᱚ ᱳᱭ ᱟᱨᱠᱤ ᱯᱩᱱᱭᱟ ᱠᱟᱛᱮ ᱦᱮᱱᱟᱜᱼᱟ ᱟᱫᱚ ᱚᱱᱟ ᱨᱮᱱᱟᱜ ᱫᱟᱢ ᱫᱚ ᱦᱩᱭᱩᱜ ᱠᱟᱱᱟ ᱥᱟᱴ ᱴᱟᱠᱟ ᱟᱫᱚ ᱰᱚᱡᱚᱱ ᱦᱤᱥᱟᱹᱛᱮᱢ ᱦᱟᱛᱟᱣ ᱠᱷᱟᱱ ᱫᱚ ᱛᱷᱚᱲᱟ ᱠᱚᱢ ᱧᱚᱜ ᱜᱤᱧ ᱮᱢᱟᱢᱟ ᱯᱮᱸᱪ ᱫᱚᱥ ᱴᱟᱠᱟ ᱟᱨ ᱡᱩᱫᱤ ᱚᱱᱟ ᱢᱤᱫᱴᱮᱱ ᱵᱟᱨᱭᱟ ᱥᱮᱴᱮᱢ ᱦᱟᱛᱟᱣ ᱠᱷᱟᱱ ᱫᱚ ᱛᱟᱦᱚᱞᱮ ᱫᱚ ᱵᱟᱹᱧ ᱠᱚᱢᱟᱣᱟ ᱦᱩᱸ ᱚᱱᱠᱟ ᱢᱤᱫ ᱰᱚᱡᱚᱱ ᱵᱟᱨ ᱰᱚᱡᱚᱱᱮᱢ ᱠᱤᱨᱤᱧ ᱠᱷᱟᱱ ᱫᱚ ᱛᱟᱦᱚᱞᱮᱧ ᱠᱚᱢᱟᱣᱟ ᱟᱨ ᱤᱭᱟᱹ ᱠᱚᱫᱚ ᱵᱟᱝ ᱞᱟᱜᱟᱜᱼᱟ ᱴᱤᱠᱞᱤ ᱠᱚ ᱟᱨ ᱞᱤᱯᱤᱥᱴᱤᱠ ᱠᱚ ᱱᱮᱞ ᱯᱟᱞᱤᱥ ᱠᱚ ᱱᱤᱭᱟᱹ ᱠᱚᱫᱚ ᱵᱟᱝ ᱞᱟᱜᱟᱜᱼᱟ ᱚᱻ ᱟᱪᱪᱷᱟ ᱛᱚᱵᱮ ᱧᱮᱞ ᱠᱩᱥᱤᱜ ᱢᱮ ᱚᱠᱟ ᱠᱚ ᱨᱚᱝᱮᱢ ᱤᱫᱤᱭᱟ ᱚᱱᱟ ᱠᱚ ᱨᱚᱝ ᱦᱮᱸ ᱴᱷᱤᱠᱜᱮᱭᱟ ᱢᱟ ᱛᱚᱵᱮᱧ ᱫᱚᱦᱚᱭᱮᱫᱟ ᱦᱩᱸ ᱡᱚᱦᱟᱨ ᱜᱮ